ᱫᱟᱜ ᱡᱟᱹᱲᱤ ᱥᱚᱢᱚᱭ ᱜᱮ ᱵᱤᱡᱞᱤ ᱫᱚ ᱦᱳᱭᱳᱜ ᱠᱟᱱᱟ ᱟᱨ ᱱᱮᱛᱟᱨ ᱫᱚ ᱚᱱᱠᱟ ᱫᱚ ᱫᱟᱜ ᱡᱟᱹᱲᱤ ᱫᱚ ᱵᱟᱝ ᱦᱩᱭᱩᱜ ᱠᱟᱱᱟ ᱵᱤᱡᱞᱤ ᱜᱮ ᱡᱟᱹᱥᱛᱤ ᱡᱟᱹᱥᱛᱤ ᱦᱩᱭᱩᱜ ᱠᱟᱱᱟ ᱟᱨ ᱫᱟᱨᱮ ᱠᱚᱦᱚᱸ ᱠᱚ ᱢᱟᱜ ᱪᱟᱵᱟᱭᱮᱫᱟ ᱟᱨ ᱦᱚᱭ ᱦᱤᱸᱥᱤᱫ ᱦᱚᱸ ᱠᱷᱟᱨᱟᱯᱚᱜ ᱠᱟᱱᱟ ᱟᱨ ᱢᱟᱹᱱᱢᱤ ᱠᱚ ᱪᱮᱛᱟᱱ ᱨᱮᱦᱚᱸ ᱱᱮᱛᱟᱨ ᱫᱚ ᱧᱩᱨᱦᱟᱹᱜ ᱠᱟᱱᱟ ᱪᱮᱬᱮ ᱪᱩᱯᱲᱤ ᱠᱚ ᱪᱮᱛᱟᱱ ᱨᱮᱦᱚᱸ ᱧᱩᱨᱦᱟᱹᱜ ᱠᱟᱱᱟ ᱚᱱᱟ ᱛᱮᱜᱮ ᱟᱹᱰᱤ ᱟᱱᱟᱴ ᱦᱩᱭᱩᱜ ᱠᱟᱱᱟ ᱟᱨ ᱫᱟᱜ ᱡᱟᱹᱲᱤ ᱠᱚ ᱥᱚᱢᱚᱭ ᱫᱚ ᱡᱷᱚᱛᱚ ᱠᱚᱜᱮ ᱚᱲᱟᱜᱨᱮ ᱛᱟᱦᱮᱱ ᱫᱚᱨᱠᱟᱨᱚᱜ ᱠᱟᱱᱟ ᱵᱟᱭᱨᱮ ᱨᱮᱫᱚ ᱵᱟᱝ ᱟᱨ ᱡᱟᱦᱟᱸᱭ ᱡᱚᱫᱤ ᱛᱟᱦᱮᱱ ᱨᱮᱦᱚᱸ ᱢᱮᱬᱦᱮᱫ ᱠᱚᱨᱮᱱᱟᱜ ᱡᱤᱱᱤᱥ ᱮ ᱦᱚᱨᱚᱜ ᱠᱟᱜᱼᱟ ᱩᱱᱤ ᱫᱚ ᱢᱤᱫᱴᱷᱮᱱᱮ ᱛᱩᱫ ᱠᱟᱛᱮᱜ ᱮ ᱫᱚᱦᱚ ᱠᱟᱜᱼᱟ ᱦᱮᱸ ᱟᱨ ᱚᱱᱠᱟ ᱠᱟᱛᱮᱜ ᱜᱮ ᱮᱲᱟᱣ ᱫᱚ ᱜᱟᱱᱚᱜᱼᱟ